ᱤᱧ ᱥᱮᱢ ᱢᱩᱨᱢᱩ ᱜᱳᱯᱟᱞᱯᱩᱨ ᱵᱷᱟᱴᱳᱞ ᱠᱷᱚᱡ ᱤᱧ ᱢᱮᱱᱮᱫᱼᱟ

ᱫᱟᱠᱟ ᱩᱛᱩ ᱯᱟᱣᱨᱩᱴᱤ ᱪᱤᱠᱮᱱ ᱵᱤᱲᱭᱟᱱᱤ ᱠᱚ ᱧᱟᱢᱚᱜᱼᱟ ᱪᱤᱠᱮᱱ ᱥᱟᱛᱷᱮ ᱨᱟᱭᱤᱥ ᱨᱮᱭᱟᱜ ᱪᱮᱫ ᱞᱮᱠᱟ ᱫᱟᱢ ᱛᱤᱱᱟᱹᱜ ᱟᱪᱪᱷᱟ ᱟᱪᱪᱷᱟ

ᱴᱷᱤᱠ ᱜᱮᱭᱟ ᱴᱷᱤᱠ ᱜᱮᱭᱟ